ᱤᱧᱫᱚ ᱦᱟᱹᱠᱩ ᱩᱛᱩᱧ ᱠᱩᱥᱤᱭᱟᱜᱼᱟ ᱦᱟᱹᱠᱩ ᱩᱛᱩ ᱡᱚᱢ ᱞᱮᱠᱷᱟᱱ ᱦᱚᱲᱢᱚ ᱠᱚ ᱵᱟᱝ ᱵᱟᱹᱲᱤᱡᱚᱜᱼᱟ ᱯᱩᱥᱛᱤ ᱪᱟᱨᱟᱯᱚᱱᱟ ᱨᱮ ᱵᱤᱞᱟᱹᱛᱤᱭᱟᱛᱮᱫ ᱦᱟᱹᱠᱩ ᱩᱛᱩ ᱵᱷᱟᱜᱮ ᱡᱩᱛᱩᱜᱼᱟ ᱦᱟᱹᱠᱩ ᱩᱛᱩ ᱡᱚᱢ ᱞᱮᱠᱷᱟᱱ ᱞᱟᱡ ᱠᱚᱦᱚ ᱦᱚᱲᱢᱚ ᱠᱚ ᱵᱷᱟᱜᱮ ᱵᱩᱡᱷᱟᱹᱜᱼᱟ